ᱫᱤᱱᱜᱷᱩᱨᱤᱭᱟᱜ ᱯᱟᱨᱯᱷᱤᱭᱩᱢ ᱤᱧ ᱦᱟᱛᱟᱣ ᱞᱮᱫᱟ ᱵᱮᱵᱚᱦᱟᱨ ᱞᱟᱹᱜᱤᱫ ᱛᱮ ᱠᱤᱱᱛᱩ ᱵᱮᱵᱚᱦᱟᱨ ᱠᱟᱛᱮᱫ ᱵᱮᱥᱜᱤᱧ ᱵᱩᱡ ᱠᱮᱫᱟ ᱛᱚ ᱱᱮᱛᱟᱨ ᱦᱚᱸ ᱚᱱᱟᱜᱤᱧ ᱵᱮᱵᱚᱦᱟᱨ ᱤᱫᱤᱭᱟ